ᱢᱤᱨᱩ ᱪᱮᱬᱮ ᱠᱚ ᱥᱩᱨ ᱠᱚ ᱟᱛᱳ ᱴᱚᱞᱟ ᱨᱮᱫᱚ ᱟᱨ ᱤᱭᱟᱹ ᱠᱚ ᱜᱷᱟᱲᱣᱟ ᱠᱚ ᱟᱨᱦᱚᱸ ᱯᱚᱛᱟᱢ ᱠᱚ ᱤᱭᱟᱹ ᱟᱨ ᱟᱨ ᱪᱤᱞᱤ ᱠᱚᱧ ᱢᱮᱱ ᱜᱚᱫᱟ ᱠᱤᱥᱱᱤ ᱠᱚ ᱠᱤᱥᱱᱤ ᱠᱚᱠᱚ ᱟᱹᱥᱩᱞ ᱠᱚᱣᱟ ᱩᱱᱠᱩ ᱠᱚᱠᱚ ᱟᱹᱥᱩᱞ ᱠᱚᱣᱟ ᱨᱚᱲ ᱟᱠᱚ ᱠᱤᱥᱱᱤ ᱢᱟ ᱢᱤᱨᱩ ᱪᱮᱬᱮ ᱠᱚ ᱢᱤᱨᱩ ᱪᱮᱬᱮ ᱠᱚᱠᱚ ᱟᱹᱥᱩᱞ ᱠᱚᱣᱟ ᱨᱚᱲ ᱪᱮᱫ ᱠᱚ ᱡᱚᱢᱟ ᱩᱱᱠᱩ ᱫᱚ ᱟᱫᱚ ᱩᱱᱠᱩ ᱫᱚᱠᱚ ᱡᱚᱢᱟ ᱤᱭᱟᱹ ᱱᱚᱣᱟ ᱜᱩᱦᱩᱢ ᱠᱚ ᱪᱟᱣᱞᱮ ᱠᱚ ᱠᱷᱚᱫᱮ ᱠᱚ ᱟᱨ ᱚᱱᱠᱟ ᱠᱚ ᱡᱚᱢᱟ ᱪᱟᱱᱟ ᱠᱚᱠᱚ ᱡᱚᱢᱟ ᱟᱨ ᱥᱟᱛᱮ ᱫᱟᱜ ᱡᱚᱨᱚ ᱠᱚᱜᱼᱟ ᱥᱮ ᱥᱟᱛᱮ ᱞᱟᱛᱟᱨ ᱠᱚᱨᱮ ᱵᱚ ᱫᱚᱦᱚ ᱠᱟᱜᱼᱟ ᱤᱭᱟᱹ ᱠᱚ ᱴᱩᱠᱩᱡ ᱠᱚ ᱵᱟᱠᱷᱟᱱ ᱚᱱᱟ ᱜᱷᱟᱢᱞᱟᱣ ᱞᱮᱠᱟᱱᱟᱜ ᱠᱚ ᱫᱟᱜ ᱡᱚᱨᱚ ᱠᱚᱜᱼᱟ ᱚᱱᱟ ᱫᱟᱜ ᱠᱚ ᱧᱩᱭᱟ ᱚᱱᱟ ᱫᱟᱜ ᱧᱩ ᱛᱮᱜᱮ ᱟᱹᱰᱤ ᱢᱚᱡᱽ ᱠᱚ ᱛᱟᱦᱮᱱᱟ